ᱤᱧᱟᱹᱜ ᱵᱟᱜᱟᱱ ᱨᱮᱱᱟᱜ ᱪᱟᱨᱟ ᱠᱚᱫᱚ ᱤᱧᱜᱤᱧ ᱪᱟᱨᱟᱭᱟ ᱯᱞᱟᱥᱴᱤᱠ ᱴᱷᱚᱸᱜᱟ ᱨᱮ ᱥᱟᱨ ᱜᱩᱨᱤᱡ ᱟᱛᱮᱫ ᱡᱟᱝ ᱤᱧ ᱮᱢᱟᱜᱼᱟ ᱟᱨ ᱫᱟᱜ ᱟᱜ ᱟᱹᱧ ᱚᱢᱚᱱ ᱞᱮᱱᱠᱷᱟᱱ ᱜᱮ ᱰᱳᱵ ᱵᱮᱱᱟᱣ ᱠᱟᱛᱮᱫ ᱚᱸᱰᱮ ᱨᱚᱦᱚᱭᱟᱹᱧ ᱨᱚᱦᱚᱭ ᱠᱟᱛᱮᱫ ᱫᱷᱟᱨᱮ ᱛᱮᱫᱚᱧ ᱮᱴᱮᱫᱟᱜᱼᱟ ᱟᱨ ᱦᱟᱨᱟ ᱞᱮᱱᱠᱷᱟᱱ ᱥᱟᱨ ᱠᱚᱧ ᱮᱢᱟᱜᱼᱟ ᱜᱩᱨᱤᱡ ᱠᱚ ᱫᱟᱜ ᱤᱧ ᱮᱢᱟᱜᱼᱟ ᱥᱚᱢᱚᱭ ᱥᱚᱢᱚᱭ ᱟᱨᱤᱧ ᱯᱩᱣᱟᱜᱼᱟ ᱟᱨ ᱡᱤᱱᱤᱥ ᱠᱚᱠᱚ ᱠᱷᱚᱛᱤᱭᱟ ᱚᱱᱟ ᱠᱚᱧ ᱧᱮᱞᱟᱜᱼᱟ ᱟᱨ ᱵᱚᱲᱚ ᱦᱟᱨᱟ ᱞᱮᱱᱠᱷᱟᱱ ᱠᱟᱹᱢᱤ ᱨᱤᱧ ᱞᱟᱜᱟᱣᱟ ᱟᱹᱠᱷᱨᱤᱧ ᱠᱚᱨᱮ ᱦᱚᱸ ᱜᱟᱱᱚᱜᱼᱟ ᱚᱲᱟᱜ ᱠᱚᱨᱮᱫ ᱜᱟᱱᱚᱜᱼᱟ ᱥᱟᱦᱟᱱ ᱨᱮᱱᱟᱜ ᱠᱟᱹᱢᱤ ᱨᱮᱦᱚᱸ ᱜᱟᱱᱚᱜᱼᱟ